ᱤᱧᱫᱚ ᱵᱩᱨᱩ ᱫᱤᱥᱚᱢ ᱦᱚᱲ ᱤᱧᱫᱚ ᱥᱚᱦᱚᱨ ᱵᱟᱡᱟᱨ ᱠᱷᱚᱱ ᱫᱚ ᱟᱹᱰᱤ ᱥᱟᱺᱜᱤᱧ ᱨᱮ ᱦᱤᱱᱟᱹᱧᱟᱹ ᱚᱱᱟᱛᱮ ᱥᱚᱦᱚᱨ ᱵᱟᱡᱟᱨ ᱧᱮᱧᱮᱞ ᱥᱮ ᱫᱟᱬᱟᱱ ᱫᱚ ᱟᱹᱰᱤᱧ ᱠᱩᱥᱤᱭᱟᱜᱼᱟ ᱚᱱᱟᱛᱮ ᱤᱧᱫᱚ ᱪᱟᱸᱫᱳ ᱨᱮ ᱢᱤᱫ ᱫᱷᱟᱣ ᱜᱟᱱ ᱛᱚ ᱥᱮᱬᱟ ᱵᱟᱡᱟᱨ ᱫᱚᱧ ᱥᱮᱱᱚᱜ ᱠᱟᱱ ᱜᱮᱭᱟ ᱥᱮᱬᱟ ᱵᱟᱡᱟᱨ ᱨᱮ ᱥᱮᱱ ᱠᱟᱛᱮᱫ ᱱᱟᱣᱟ ᱱᱟᱣᱟ ᱡᱤᱱᱤᱥ ᱧᱮᱞ ᱠᱚ ᱧᱟᱢᱚᱜ ᱠᱟᱱᱟ ᱱᱟᱣᱟ ᱱᱟᱣᱟᱱ ᱡᱤᱱᱤᱥ ᱯᱟᱹᱛᱤ ᱠᱚ ᱥᱮᱬᱟ ᱵᱟᱡᱟᱨ ᱠᱷᱚᱱ ᱦᱟᱛᱟᱣ ᱠᱚ ᱦᱩᱭᱩᱜ ᱠᱟᱱᱟ ᱡᱟᱦᱟᱸ ᱨᱮᱜᱮ ᱫᱟᱬᱟᱱᱤᱧ ᱥᱮᱱᱚᱜ ᱠᱟᱱᱟ ᱫᱟᱬᱟ ᱥᱮᱱ ᱞᱮᱱᱠᱷᱟᱱ ᱚᱸᱰᱮᱱᱟᱜ ᱡᱟᱦᱟᱱᱟᱜ ᱜᱮ ᱪᱤᱱᱦᱟᱹ ᱞᱮᱠᱟᱛᱮ ᱟᱹᱜᱩ ᱠᱟᱜ ᱠᱟᱱᱟ ᱟᱨ ᱚᱱᱟᱫᱚ ᱫᱚᱦᱚ ᱠᱟᱜ ᱠᱟᱱᱟ ᱡᱟᱦᱟᱸ ᱛᱤᱥ ᱜᱮ ᱚᱱᱟᱫᱚ ᱡᱤᱱᱤᱥ ᱧᱮᱞ ᱞᱮᱠᱷᱟᱡ ᱜᱮ ᱩᱭᱦᱟᱹᱨᱚᱜᱼᱟ ᱵᱟᱝᱟ ᱚᱱᱟ ᱫᱚ ᱚᱸᱰᱮᱱᱟᱜ ᱡᱤᱱᱤᱥ ᱠᱟᱱᱟ ᱢᱮᱱᱛᱮᱫ ᱫᱟᱬᱟᱱ ᱫᱚ ᱟᱹᱰᱤᱧ ᱠᱩᱥᱤᱭᱟᱜᱼᱟ ᱟᱨ ᱟᱹᱰᱤᱜᱤᱧ ᱱᱟᱯᱟᱭᱤᱧ ᱵᱩᱡᱷᱟᱹᱣᱟ ᱟᱨ ᱞᱚᱜᱚᱱ ᱞᱚᱜᱚᱱ ᱫᱟᱬᱟᱱ ᱥᱟᱱᱟᱧᱟᱹ